ᱟᱞᱮᱭᱟᱜ ᱟᱛᱳᱼᱴᱚᱞᱟ ᱨᱮᱭᱟᱜ ᱞᱮᱠᱪᱟᱨ ᱨᱮᱫᱚ ᱡᱚᱛᱚ ᱟᱹᱛᱳᱼᱴᱚᱞᱟ ᱨᱮᱞᱮ ᱥᱟᱹᱢᱤᱞᱚᱜᱼᱟ ᱟᱨ ᱢᱤᱞᱼᱡᱩᱞ ᱠᱟᱛᱮ ᱞᱮ ᱢᱟᱱᱟᱣᱟ ᱡᱟᱦᱟᱸᱞᱮᱠᱟ ᱦᱩᱭᱩᱜ ᱠᱟᱱᱟ ᱮᱱᱮᱡ ᱥᱮᱨᱮᱧ ᱵᱤᱦᱟᱹᱼᱵᱟᱯᱞᱟ ᱵᱟᱦᱟ ᱥᱚᱦᱨᱟᱭ ᱠᱟᱨᱟᱢ ᱟᱨᱦᱚᱸ ᱢᱟᱜ ᱢᱚᱬᱮ ᱠᱚ ᱡᱚᱛᱚ ᱟᱛᱳᱼᱴᱚᱞᱟ ᱨᱮᱱ ᱠᱩᱲᱟᱹᱣᱼᱡᱩᱲᱟᱹᱣ ᱠᱟᱛᱮ ᱜᱮᱞᱮ ᱢᱟᱱᱟᱣᱟ ᱟᱛᱳᱼᱴᱚᱞᱟ ᱨᱮᱱ ᱦᱚᱲ ᱟᱹᱰᱤ ᱢᱚᱡᱽ ᱢᱚᱥᱛᱤ ᱛᱮᱜᱮ ᱞᱮ ᱢᱟᱱᱟᱣᱟ ᱟᱨ ᱵᱮᱥ ᱛᱮᱜᱮ ᱞᱮ ᱢᱟᱱᱟᱣᱟ ᱡᱚᱛᱚ ᱦᱚᱲ ᱜᱮ ᱟᱛᱳᱼᱴᱚᱞᱟ ᱨᱮᱱ ᱵᱮᱥ ᱛᱮᱞᱮ ᱢᱟᱱᱟᱣᱟ